ᱥᱟᱶᱟᱨ ᱥᱮᱵᱟ ᱥᱟᱜᱟᱲᱚᱢ ᱥᱮᱪᱮᱫ ᱟᱨ ᱮᱴᱟᱜ ᱞᱟᱹᱜᱤᱫ ᱤᱧ ᱥᱚᱨᱠᱟᱨ ᱴᱷᱮᱱ ᱟᱹᱰᱤ ᱜᱟᱱ ᱜᱚᱲᱚᱧ ᱟᱥᱚᱜ ᱠᱟᱱᱟ ᱪᱤᱠᱟᱛᱮ ᱥᱟᱶᱟᱨ ᱥᱮᱵᱟ ᱥᱟᱜᱟᱲᱚᱢ ᱵᱟᱝᱢᱟ ᱥᱮᱪᱮᱫ ᱞᱟᱹᱜᱤᱫ ᱛᱮ ᱱᱤᱛᱳᱜ ᱥᱚᱨᱠᱟᱨ ᱡᱟᱦᱟᱸ ᱡᱟᱦᱟᱸ ᱜᱚᱲᱚᱭ ᱮᱢ ᱟᱠᱟᱫᱼᱟ ᱚᱱᱟ ᱫᱚ ᱟᱛᱳ ᱫᱤᱥᱚᱢ ᱦᱚᱲ ᱞᱟᱹᱜᱤᱫ ᱫᱚ ᱵᱟᱭ ᱯᱩᱨᱟᱹᱣ ᱫᱟᱲᱮ ᱟᱠᱟᱣᱫᱟ ᱡᱟᱦᱟᱸ ᱞᱮᱠᱟ ᱥᱟᱶᱟᱨ ᱥᱮᱵᱟ ᱞᱟᱹᱜᱤᱫ ᱮᱢ ᱠᱟᱜᱼᱟᱭ ᱚᱸᱰᱮ ᱞᱟᱹᱜᱤᱫ ᱜᱟᱹᱰᱤ ᱫᱚᱨᱠᱟᱨ ᱜᱟᱹᱰᱤ ᱦᱚᱸ ᱢᱮᱱᱟᱜᱼᱟ ᱥᱮᱪᱮᱫ ᱞᱟᱹᱜᱤᱫ ᱥᱠᱩᱞ ᱠᱚᱞᱮᱡᱽ ᱦᱚᱸᱭ ᱠᱷᱩᱞᱟᱹᱣᱟᱠᱟᱜᱼᱟ

ᱥᱟᱶᱟᱨ ᱥᱮᱵᱟ ᱞᱟᱹᱜᱤᱫ ᱚᱸᱰᱮ ᱥᱮᱴᱮᱨᱚᱜ ᱞᱟᱹᱜᱤᱫ ᱛᱮ ᱜᱟᱰᱟ ᱢᱩᱸᱰᱩ ᱦᱚᱸ ᱢᱮᱱᱟᱜ ᱠᱮᱭᱟ ᱚᱱᱟ ᱠᱚᱨᱮ ᱯᱩᱞᱤᱭᱟᱹ ᱠᱚ ᱴᱷᱤᱠ ᱥᱮ ᱵᱟᱭ ᱦᱩᱭ ᱟᱠᱟᱱᱟ ᱨᱟᱥᱛᱟ ᱠᱚ ᱥᱟᱜᱟᱲᱚᱢ ᱠᱚ ᱥᱮᱱᱚᱜ ᱞᱟᱹᱜᱤᱫ ᱜᱟᱹᱰᱤ ᱜᱷᱚᱲᱟ ᱦᱤᱡᱩᱜ ᱞᱟᱹᱜᱤᱫ ᱥᱮᱱᱚᱜ ᱞᱟᱹᱜᱤᱫ ᱴᱷᱤᱠ ᱥᱮ ᱦᱚᱨ ᱦᱚᱸ ᱵᱟᱭ ᱯᱩᱨᱟᱹᱣ ᱟᱠᱟᱱᱟ ᱥᱮᱪᱮᱫ ᱞᱟᱹᱜᱤᱫ ᱥᱠᱩᱞ ᱠᱚᱞᱮᱡᱽ ᱵᱮᱱᱟᱣ ᱟᱠᱟᱱᱟ ᱦᱮᱞᱮ ᱚᱸᱰᱮ ᱢᱟᱪᱮᱫ ᱢᱟᱪᱮᱛᱟᱹᱱᱤ ᱠᱚ ᱴᱷᱤᱠ ᱥᱮᱵᱟ ᱠᱚ ᱵᱟᱦᱟᱞ ᱟᱠᱟᱱᱟ ᱱᱚᱜᱼᱚᱸᱭ ᱱᱚᱣᱟ ᱚᱥᱩᱵᱤᱫᱷᱟ ᱠᱚ ᱥᱚᱨᱠᱟᱨ ᱴᱷᱤᱠ ᱥᱟᱺᱦᱤᱡ ᱵᱟᱝ ᱢᱟᱡᱽᱵᱩᱫᱽ ᱥᱟᱺᱦᱤᱡ ᱮ ᱯᱩᱨᱟᱹᱣ ᱞᱮᱠᱷᱟᱱ ᱞᱚᱜᱚᱱ ᱫᱷᱟᱨᱟ ᱟᱹᱰᱤ ᱵᱷᱟᱹᱜᱤ ᱟᱢᱮᱱ ᱛᱮ ᱤᱧ ᱥᱚᱨᱠᱟᱨ ᱴᱷᱮᱱᱤᱧ ᱟᱥᱚᱜ ᱠᱟᱱᱟ